ᱥᱮᱫᱟᱭ ᱠᱷᱚᱱ ᱜᱮ ᱟᱞᱮ ᱫᱚ ᱮᱱᱮᱡ ᱥᱮᱨᱮᱧ ᱟᱠᱟᱫᱟᱞᱮ ᱫᱚᱝ ᱞᱟᱜᱽᱬᱮ ᱮᱱᱮᱡ ᱟᱵᱚ ᱫᱚ ᱛᱩᱢᱫᱟᱜ ᱴᱟᱢᱟᱠ ᱥᱟᱶᱛᱮ ᱫᱚᱢᱮ ᱜᱮ ᱮᱱᱮᱡ ᱥᱮᱨᱮᱧ ᱦᱩᱭᱩᱜᱼᱟ ᱛᱟᱦᱮᱱᱟ ᱟᱫᱚ ᱢᱟᱹᱭ ᱵᱟᱹᱵᱩ ᱛᱮᱠᱚ ᱦᱚᱸ ᱚᱱᱠᱟᱜᱮ ᱱᱟᱪᱚᱱᱤᱭᱟᱹ ᱠᱚ ᱵᱟᱰᱳᱦᱤ ᱠᱚᱠᱚ ᱨᱩᱭᱟᱠᱚ ᱛᱩᱢᱫᱟᱜ ᱴᱟᱢᱟᱠ ᱛᱳ ᱚᱱᱟ ᱧᱮᱞ ᱛᱮᱜᱮ ᱮᱱᱮᱡᱼᱥᱮᱨᱮᱧ ᱟᱨᱦᱚᱸ ᱢᱟᱹᱭ ᱵᱟᱹᱵᱩ ᱛᱮᱠᱚ ᱱᱮᱛᱟᱨ ᱱᱚᱜᱼᱚᱭ ᱠᱚ ᱦᱟᱨᱟᱜ ᱠᱟᱱᱟ ᱠᱚ ᱩᱱᱠᱩ ᱦᱚᱸ ᱚᱱᱠᱟᱜᱮ ᱢᱤᱫ ᱵᱟᱨ ᱡᱟᱸᱜᱟ ᱞᱟᱲᱟᱣ ᱠᱟᱛᱮ ᱠᱚ ᱮᱱᱮᱡ ᱥᱮᱨᱮᱧ ᱞᱮᱠᱷᱟᱱ ᱠᱚ ᱟᱠᱚ ᱦᱚᱸ ᱨᱟᱹᱥᱠᱟᱹ ᱠᱚ ᱵᱩᱡᱷᱟᱹᱣᱟ ᱚᱱᱠᱟ ᱞᱮᱠᱟᱛᱮ ᱟᱠᱚ ᱦᱚᱸ ᱢᱤᱫ ᱵᱟᱨ ᱠᱷᱚᱸᱫ ᱠᱚ ᱮᱱᱮᱡ ᱥᱮᱨᱮᱧ ᱞᱮᱠᱷᱟᱱ ᱠᱚ ᱞᱟᱦᱟ ᱥᱮᱫ ᱠᱚ ᱪᱟᱞᱟᱜᱼᱟ ᱟᱨ ᱩᱱᱠᱩ ᱜᱮ ᱛᱟᱭᱱᱚᱢ ᱫᱚ ᱵᱟᱰᱳᱦᱤ ᱠᱚ ᱵᱮᱱᱟᱜ ᱠᱟᱱᱟ ᱠᱚ ᱚᱱᱟᱜᱮ ᱤᱧᱫᱩᱧ ᱢᱮᱱᱮᱜᱼᱟ